ᱦᱮᱸ ᱥᱮᱫᱟᱭ ᱫᱚ ᱥᱟᱱᱛᱟᱲ ᱫᱚ ᱥᱮᱫᱟᱭ ᱦᱤᱞᱳᱜ ᱥᱟᱱᱛᱟᱲ ᱦᱚᱯᱚᱱ ᱵᱟᱝᱞᱟ ᱨᱚᱲ ᱫᱚ ᱵᱟᱠᱚ ᱵᱟᱲᱟᱭᱟ ᱞᱟᱜᱽᱬᱮ ᱫᱚ ᱵᱟᱝᱞᱟ ᱛᱮᱠᱚ ᱚᱬᱦᱮᱸᱞᱮᱫ ᱟᱨ ᱠᱚ ᱥᱮᱨᱮᱧ ᱞᱮᱫᱟ ᱨᱟᱦᱟ ᱠᱟᱛᱮᱫ ᱵᱟᱝᱞᱟᱛᱮ ᱱᱤᱛᱚᱜ ᱦᱚᱸ ᱚᱱᱟᱛᱮ ᱟᱵᱚᱣᱟᱜ ᱥᱟᱱᱛᱟᱲ ᱵᱟᱠᱷᱳᱞ ᱨᱮ ᱚᱞᱪᱤᱠᱤ ᱨᱮᱦᱚᱸ ᱵᱟᱝᱞᱟᱛᱮ ᱠᱤᱪᱷᱩ ᱫᱚ ᱢᱮᱥᱟᱜ ᱠᱟᱱ ᱜᱮᱭᱟ ᱟᱨ ᱠᱚ ᱨᱚᱲᱮᱫ ᱜᱮᱭᱟ ᱪᱮᱫ ᱞᱮᱠᱟᱛᱮ ᱱᱚᱣᱟ ᱵᱟᱝᱞᱟ ᱫᱚ ᱥᱮᱫᱟᱭ ᱫᱚ ᱟᱵᱚᱨᱮᱱ ᱟᱭᱳ ᱦᱚᱲ ᱠᱚ ᱵᱟᱵᱟ ᱦᱚᱲ ᱠᱚ ᱵᱟᱝᱞᱟᱛᱮ ᱵᱟᱠᱚ ᱵᱟᱲᱟᱭᱟ ᱨᱚᱲ ᱠᱤᱱᱛᱩ ᱥᱮᱨᱮᱧ ᱫᱚᱠᱚ ᱵᱟᱲᱟᱭ ᱛᱟᱦᱮᱱ ᱟᱹᱰᱤ ᱟᱹᱰᱤ ᱠᱩᱲᱤ ᱦᱚᱯᱚᱱᱜᱮ ᱵᱟᱝᱞᱟ ᱛᱮᱠᱚ ᱵᱟᱠᱷᱮᱲ ᱞᱮᱫᱟ ᱟᱨᱠᱚ ᱥᱮᱨᱮᱧ ᱞᱮᱫᱟ ᱟᱨ ᱱᱚᱜᱼᱚᱭ ᱱᱤᱛᱚᱜ ᱦᱚᱸ ᱠᱚ ᱥᱮᱨᱮᱧᱮᱫ ᱜᱮᱭᱟ ᱵᱟᱝᱞᱟᱛᱮ ᱞᱟᱜᱽᱬᱮ ᱮᱱᱮᱡ ᱠᱚᱨᱮ ᱱᱮᱛᱟᱨ ᱫᱚ ᱞᱟᱜᱽᱬᱮ ᱮᱱᱮᱡ ᱰᱷᱮᱨ ᱵᱟᱠᱚ ᱥᱮᱨᱮᱧᱮᱜᱼᱟ ᱵᱟᱠᱚ ᱮᱱᱮᱡ ᱠᱟᱱ ᱫᱚ ᱵᱟᱝᱠᱷᱟᱱ ᱫᱚ ᱵᱟᱝᱞᱟ ᱛᱮᱜᱮ ᱚᱱᱟ ᱥᱮᱨᱮᱧ ᱠᱚᱫᱚ ᱠᱚ ᱚᱬᱦᱮ ᱛᱟᱦᱮᱸᱫ ᱪᱮᱫ ᱞᱮᱠᱟᱛᱮ ᱥᱟᱱᱛᱟᱲᱟᱜ ᱞᱟᱜᱽᱬᱮ ᱥᱮᱨᱮᱧ ᱨᱮᱫᱚ ᱟᱫᱚ ᱵᱟᱝᱞᱟ ᱫᱚ ᱦᱮᱡ ᱮᱱᱟ ᱥᱮᱪᱮᱫ ᱚᱵᱚᱥᱛᱷᱟᱛᱮ ᱯᱟᱞᱮᱫ ᱯᱟᱹᱦᱤᱞ ᱫᱚ ᱨᱟᱡᱟ ᱥᱟᱥᱚᱱ ᱛᱟᱦᱮᱸ ᱠᱟᱱᱛᱮ ᱚᱱᱟᱛᱮ ᱯᱟᱞᱮᱫ ᱱᱩᱠᱩ ᱵᱟᱝᱞᱟ ᱛᱮᱠᱚ ᱥᱮᱨᱮᱧ ᱞᱮᱫᱟ ᱥᱮ ᱪᱮᱫ ᱞᱮᱠᱟ ᱛᱮᱠᱚ ᱥᱮᱨᱮᱧ ᱞᱮᱫᱼᱟ ᱚᱱᱟᱦᱚᱸ ᱤᱧᱦᱚᱸ ᱵᱟᱹᱧ ᱵᱩᱡᱽ ᱫᱟᱲᱮᱭᱟᱜ ᱠᱟᱱᱟ ᱪᱤᱠᱟᱹᱛᱮ ᱱᱤᱛᱚᱜ ᱵᱟᱝᱞᱟ ᱢᱤᱢᱤᱫᱴᱟᱝ ᱠᱩᱲᱤ ᱦᱚᱯᱚᱱ ᱵᱟᱝᱞᱟ ᱨᱚᱲ ᱵᱟᱠᱚ ᱵᱟᱲᱟᱭᱟ ᱥᱮᱨᱮᱧ ᱫᱚ ᱵᱟᱝᱞᱟ ᱛᱮᱠᱚ ᱥᱮᱨᱮᱧᱟ ᱞᱟᱜᱽᱬᱮ ᱥᱮᱨᱮᱧ ᱨᱮ ᱱᱚᱣᱟ ᱫᱚ ᱢᱮᱱᱟᱜᱼᱟ ᱢᱮᱱᱛᱮ